ᱟᱞᱮᱭᱟᱜ ᱜᱷᱟᱨᱚᱸᱡᱽ ᱫᱚ ᱟᱹᱰᱤᱜᱮ ᱨᱮᱸᱜᱮᱡ ᱱᱟᱪᱟᱨ ᱜᱮᱛᱟᱞᱮᱭᱟ ᱤᱧ ᱡᱟᱦᱟᱸ ᱠᱟᱹᱴᱤᱡ ᱤᱧ ᱛᱟᱦᱮᱸ ᱠᱟᱱ ᱡᱟᱦᱟᱸ ᱫᱚ ᱯᱟᱲᱦᱟᱣ ᱵᱟᱠᱷᱨᱟᱛᱮ ᱤᱧ ᱟᱭᱳ ᱟᱨ ᱵᱟᱵᱟ ᱴᱷᱮᱱ ᱯᱚᱭᱥᱟ ᱦᱚᱸ ᱵᱟᱹᱧ ᱠᱚᱭ ᱫᱟᱲᱮᱭᱟᱜ ᱠᱟᱱ ᱛᱟᱦᱮᱸᱜ ᱟᱨ ᱡᱟᱦᱟᱸ ᱫᱚ ᱟᱹᱰᱤ ᱫᱟᱢᱤ ᱤᱥᱠᱩᱞ ᱨᱮᱦᱚᱸ ᱵᱟᱝᱠᱤᱱ ᱯᱟᱲᱦᱟᱣ ᱦᱚᱪᱚ ᱟᱠᱟᱫᱤᱧ ᱛᱟᱦᱮᱸᱫ ᱤᱱᱠᱟᱹᱛᱮᱜᱮ ᱚᱱᱮᱠᱚ ᱢᱮᱱᱟ ᱚᱲᱟᱜ ᱨᱮ ᱡᱚᱢ ᱴᱷᱤᱠ ᱴᱷᱟᱠ ᱵᱟᱝ ᱠᱚ ᱠᱩᱞᱟᱹᱜ ᱠᱟᱨᱚᱱᱛᱮ ᱥᱮᱫᱟᱭ ᱫᱚ ᱟᱹᱰᱤ ᱨᱮᱜᱮᱸᱡ ᱠᱟᱨᱚᱱᱛᱮ ᱤᱥᱠᱩᱞ ᱨᱮ ᱫᱟᱠᱟ ᱡᱚᱢ ᱞᱟᱹᱜᱤᱫᱛᱮ ᱮᱢᱱᱤ ᱯᱟᱲᱦᱟᱣ ᱜᱤᱧ ᱪᱟᱞᱟᱣ ᱠᱚᱜᱼᱟ ᱮᱱᱠᱷᱟᱱ ᱰᱨᱮᱥ ᱠᱚ ᱛᱷᱮᱠᱮ ᱥᱮ ᱡᱟᱦᱟᱱᱟᱜ ᱠᱳᱱᱳ ᱠᱟᱜᱚᱡᱽ ᱯᱚᱛᱨᱚ ᱫᱤᱠ ᱛᱷᱮᱠᱮ ᱡᱚᱢᱼᱧᱩ ᱫᱤᱠ ᱛᱷᱮᱠᱮ ᱤᱧᱦᱚᱸ ᱦᱚᱲ ᱴᱷᱮᱱᱤᱧ ᱪᱟᱞᱟᱣ ᱟᱠᱟᱱ ᱮᱱᱠᱷᱟᱡ ᱡᱚᱛᱚ ᱦᱚᱲ ᱡᱚᱛᱚ ᱥᱚᱢᱚᱭ ᱨᱮ ᱵᱟᱠᱚ ᱥᱮᱞᱮᱫ ᱟᱠᱟᱫ ᱞᱮᱭᱟ ᱥᱮ ᱵᱟᱠᱚ ᱮᱢᱟᱠᱟᱫ ᱞᱮᱭᱟ ᱛᱳ ᱤᱧᱤᱧ ᱢᱮᱱᱟ ᱱᱤᱛᱚᱜ ᱡᱟᱦᱟᱸ ᱯᱚᱨᱤᱥᱛᱷᱤᱛᱤ ᱜᱮᱵᱚᱱ ᱛᱟᱦᱮᱱ ᱡᱚᱛᱚ ᱦᱚᱲᱵᱚᱱ ᱥᱟᱶ ᱛᱮᱵᱚᱱ ᱤᱫᱤ ᱠᱚᱣᱟ ᱞᱟᱦᱟ ᱥᱮᱫ ᱟᱨ ᱡᱚᱛᱚ ᱦᱚᱲᱵᱚᱱ ᱪᱮᱫᱟ ᱟᱨ ᱤᱧᱫᱚ ᱡᱟᱦᱟᱸ ᱤᱱᱠᱟᱹ ᱛᱮᱜᱮᱧ ᱯᱟᱲᱦᱟᱣ ᱟᱠᱟᱱᱟ ᱮᱱᱛᱮ ᱨᱮᱦᱚᱸ ᱤᱧ ᱱᱤᱡᱮ ᱤᱧ ᱟᱛᱛᱤᱭᱚ ᱥᱚᱡᱚᱱ ᱴᱷᱮᱱᱤᱧ ᱪᱟᱞᱟᱣ ᱠᱟᱱ ᱯᱚᱭᱥᱟ ᱴᱟᱠᱟ ᱞᱟᱹᱜᱤᱫᱛᱮ ᱥᱮ ᱵᱟᱝ ᱠᱟᱜᱚᱡᱽ ᱯᱚᱛᱨᱚ ᱡᱩᱛ ᱞᱟᱹᱜᱤᱫ ᱛᱮ ᱢᱮᱱᱠᱷᱟᱱ ᱤᱧᱟᱜ ᱫᱚ ᱟᱹᱰᱤᱜᱟᱱᱜᱮ ᱮᱸᱴᱠᱮᱴᱚᱬᱮ ᱦᱮᱡ ᱟᱠᱟᱱᱟ ᱟᱹᱰᱤ ᱟᱹᱰᱤᱜᱟᱱᱜᱮ ᱢᱟᱱᱮ ᱟᱞᱮᱭᱟᱜ ᱜᱷᱟᱨᱚᱸᱡᱽ ᱠᱷᱚᱱ ᱢᱟᱱᱮ ᱢᱟᱱᱮ ᱳᱣᱟᱨ ᱦᱮᱡ ᱠᱟᱱᱟᱹᱧ ᱚᱱᱮ ᱠᱚ ᱢᱮᱱᱟ ᱢᱟᱱᱮ ᱟᱹᱰᱤ ᱚᱱᱮ ᱠᱚ ᱢᱮᱱᱟ ᱪᱮᱫ ᱦᱚᱸ ᱵᱟᱝᱜᱮ ᱛᱟᱦᱮᱸ ᱠᱟᱱᱟ ᱤᱱᱠᱟᱹ ᱛᱮᱜᱮ ᱤᱱᱠᱟᱹ ᱛᱮᱜᱮ ᱪᱟᱞᱟᱣ ᱦᱩᱭ ᱟᱠᱟᱱᱟ ᱫᱩᱠ ᱵᱤᱯᱚᱫ ᱞᱟᱹᱜᱤᱫ ᱥᱚᱢᱚᱭ ᱫᱚ ᱪᱤᱞᱤᱜᱮ ᱵᱟᱭ ᱜᱚᱲᱚ ᱟᱢᱟ ᱱᱤᱭᱟᱹᱜᱮ ᱤᱧᱫᱚ ᱢᱩᱪᱟᱹᱫ ᱠᱟᱛᱷᱟ ᱛᱤᱧ